ᱪᱟᱞᱟᱣᱮᱱ ᱥᱮᱨᱢᱟ ᱤᱧᱟᱹᱜ ᱠᱟᱹᱢᱤ ᱚᱠᱛᱚ ᱢᱤᱫᱴᱟᱝ ᱦᱮᱯᱨᱟᱣ ᱟᱱᱟᱜ ᱯᱟᱱᱛᱷᱟ ᱨᱤᱧ ᱥᱟᱢᱟᱝ ᱞᱮᱱᱟ ᱚᱱᱟ ᱦᱮᱯᱨᱟᱣ ᱫᱚ ᱛᱟᱦᱮᱸ ᱠᱟᱱᱟ ᱥᱮᱨᱮᱧ ᱵᱟᱵᱚᱫ ᱤᱧ ᱵᱟᱫᱽ ᱠᱟᱛᱮ ᱦᱚᱸ ᱟᱰᱤ ᱟᱢᱫᱟ ᱯᱟᱹᱴᱷᱩᱭᱟᱹ ᱠᱚ ᱫᱟᱣᱠᱚ ᱦᱟᱛᱟᱣ ᱞᱮᱫᱟ ᱚᱱᱟ ᱥᱮᱨᱮᱧ ᱦᱮᱯᱨᱟᱣ ᱨᱮ ᱟᱞᱮ ᱢᱟᱨᱮᱼᱢᱟᱨᱮ ᱥᱮᱨᱮᱧ ᱠᱚᱞᱮ ᱥᱟᱵ ᱨᱟᱠᱟᱵ ᱞᱮᱫᱟ ᱡᱮᱞᱟᱠᱟ ᱵᱟᱦᱟ ᱯᱚᱨᱚᱵᱽ ᱥᱮᱨᱮᱧ ᱢᱟᱜᱼᱢᱚᱬᱮ ᱥᱮᱨᱮᱧ ᱠᱟᱨᱟᱢ ᱥᱮᱨᱮᱧ ᱥᱚᱦᱚᱨᱟᱭ ᱥᱮᱨᱮᱧ ᱱᱚᱣᱟ ᱠᱚᱞᱮ ᱥᱮᱨᱮᱧ ᱞᱮᱫᱟ ᱚᱱᱟ ᱦᱮᱯᱨᱟᱣ ᱨᱮᱱᱟᱜ ᱢᱩᱪᱟᱹᱫ ᱨᱮ ᱵᱤᱡᱮᱛᱟ ᱠᱚ ᱜᱷᱳᱥᱳᱱᱟ ᱠᱮᱫ ᱞᱮᱭᱟ ᱚᱱᱟ ᱦᱮᱯᱨᱟᱣ ᱨᱮ ᱤᱧ ᱯᱟᱹᱦᱤᱞ ᱴᱷᱟᱶᱤᱧ ᱦᱟᱢᱮᱴ ᱞᱮᱫᱟ ᱟᱨ ᱯᱟᱹᱦᱤᱞ ᱩᱛᱟᱹᱨ ᱯᱨᱟᱭᱤᱡᱽ ᱦᱚᱸ ᱤᱧᱤᱧ ᱦᱟᱛᱟᱣ ᱞᱮᱫᱟ ᱚᱱᱟᱛᱮ ᱚᱱᱟ ᱦᱮᱯᱨᱟᱣ ᱫᱚ ᱤᱧᱴᱷᱮᱱ ᱟᱹᱰᱤ ᱞᱟᱹᱴᱩ ᱢᱟᱹᱱᱼᱟᱱ ᱡᱤᱱᱤᱥ ᱞᱮᱠᱟᱛᱤᱧ ᱧᱮᱞ ᱮᱫᱟ ᱟᱨ ᱟᱹᱰᱤ ᱨᱟᱹᱥᱠᱟᱹᱭ ᱮᱢᱟᱫᱤᱧ ᱫᱚ ᱚᱱᱟ ᱦᱮᱯᱨᱟᱣ ᱫᱚ ᱮᱠᱷᱚᱱᱚᱧ ᱫᱤᱥᱟᱹ ᱫᱚᱦᱚᱣ ᱟᱠᱟᱫᱟ